ᱦᱮᱸ ᱫᱤᱫᱤ ᱢᱮᱱᱫᱟᱧ ᱟᱢᱟᱜ ᱫᱚᱠᱟᱱ ᱨᱮ ᱠᱤᱪᱨᱤᱡ ᱤᱧ ᱫᱚᱦᱚ ᱞᱮᱫᱟ ᱠᱤᱪᱨᱤᱡ ᱥᱮᱞᱟᱤ ᱠᱤᱪᱨᱤᱡ ᱴᱤᱠ ᱴᱷᱟᱠ ᱜᱮ ᱥᱮᱞᱟᱤ ᱵᱟᱝ ᱦᱩᱭ ᱟᱠᱟᱱᱟ ᱟᱨ ᱯᱚᱭᱥᱟ ᱜᱮ ᱟᱭᱢᱟ ᱞᱟᱜᱟᱣ ᱠᱤᱫᱤᱧᱟ ᱥᱩᱫᱷᱩ ᱥᱩᱫᱷᱩ ᱯᱚᱭᱥᱟ ᱜᱮᱧ ᱮᱢ ᱠᱮᱫᱟ ᱟᱫᱚ ᱥᱮᱞᱟᱤ ᱠᱤᱪᱨᱤᱡ ᱡᱩᱛ ᱠᱟᱹᱛᱤᱧ ᱢᱮ ᱟᱵᱟᱨ ᱤᱧ ᱤᱫᱤ ᱚᱴᱚ ᱠᱟᱜᱼᱟ ᱛᱟᱦᱚᱞᱮ ᱚᱱᱮ ᱢᱤᱫᱴᱮᱡ ᱠᱩᱲᱛᱤᱧ ᱫᱚᱦᱚ ᱚᱴᱚ ᱞᱮᱫᱟ ᱱᱚᱜᱚᱭ ᱛᱚ ᱢᱤᱫ ᱥᱚᱯᱛᱟᱦᱚ ᱜᱟᱱ ᱦᱩᱭᱩᱜ ᱠᱟᱱᱟ ᱤᱫᱤ ᱚᱴᱚ ᱠᱟᱛᱮ ᱟᱫᱚ ᱚᱱᱮᱤᱧ ᱟᱹᱜᱩ ᱠᱮᱫᱟ ᱢᱚᱸᱡᱽ ᱛᱮᱜᱮ ᱵᱟᱠᱚ ᱡᱩᱛ ᱠᱟᱫᱤᱧᱟ ᱯᱚᱭᱥᱟ ᱛᱮᱫ ᱟᱭᱢᱟ ᱞᱟᱜᱟᱣ ᱟᱠᱟᱫᱤᱧᱟ ᱡᱩᱛ ᱚᱱᱮ ᱴᱟᱭᱤᱴ ᱟᱠᱟᱱ ᱦᱮᱸ ᱴᱟᱭᱤᱴ ᱟᱠᱟᱱ ᱴᱷᱤᱠ ᱴᱷᱟᱠ ᱵᱟᱝ ᱵᱚᱞᱚᱜ ᱠᱟᱱ ᱛᱤᱧᱟᱹ ᱦᱚᱲᱢᱚ ᱨᱮᱦᱚᱸ ᱵᱟᱝ ᱡᱩᱛᱩᱜ ᱠᱟᱱᱟ

ᱳᱚ ᱛᱟᱦᱚᱞᱮ ᱳᱭ ᱜᱟᱯᱟ ᱢᱮᱭᱟᱝ ᱜᱮᱧ ᱤᱫᱤ ᱚᱴᱚᱠᱟᱜᱼᱟ ᱛᱟᱦᱚᱞᱮ ᱢᱚᱸᱡᱽ ᱛᱮ ᱡᱩᱛ ᱠᱟᱹᱛᱤᱧ ᱢᱮ ᱴᱷᱤᱠ ᱜᱮᱭᱟ ᱛᱟᱦᱚᱞᱮ